ᱟᱭᱩᱥᱢᱟᱱ ᱵᱷᱟᱨᱚᱛ ᱡᱳᱡᱚᱱᱟ ᱯᱨᱚᱠᱚᱞᱯᱚ ᱫᱚ ᱢᱤᱫ ᱫᱷᱚᱨᱚᱱᱟᱜ ᱥᱟᱥᱛᱷᱚ ᱨᱮᱱᱟᱜ ᱡᱟᱦᱟᱸ ᱫᱚ ᱠᱮᱱᱫᱨᱚ ᱥᱚᱨᱠᱟᱨ ᱵᱤᱱᱟᱹ ᱠᱟᱹᱣᱰᱤᱛᱮ ᱫᱤᱥᱚᱢ ᱨᱮ ᱨᱮᱸᱜᱮᱡ ᱦᱚᱲᱠᱚ ᱪᱤᱠᱤᱛᱥᱟ ᱠᱚ ᱧᱟᱢ ᱢᱟ ᱚᱱᱟ ᱨᱮᱱᱟᱜ ᱵᱮᱵᱚᱥᱛᱷᱟ ᱠᱟᱫᱟᱭ ᱵᱟᱝ ᱱᱚᱣᱟ ᱫᱚ ᱥᱟᱨᱟ ᱵᱷᱟᱨᱚᱛ ᱫᱤᱥᱚᱢ ᱨᱮᱱ ᱯᱨᱟᱭ ᱥᱟᱲᱮ ᱫᱚᱥ ᱠᱳᱴᱤ ᱠᱷᱚᱱ ᱦᱚᱸ ᱡᱟᱹᱥᱛᱤ ᱨᱮᱸᱜᱮᱡ ᱥᱮ ᱞᱟᱛᱟᱨ ᱜᱟᱛᱟᱠ ᱨᱮᱱ ᱯᱚᱨᱤᱵᱟᱨ ᱠᱚᱜᱮ ᱱᱚᱣᱟ ᱯᱚᱨᱤᱥᱮᱵᱟ ᱠᱚ ᱧᱟᱢᱟ